ᱦᱮᱸ ᱤᱧ ᱦᱚᱧ ᱠᱷᱚᱡᱚᱜ ᱠᱟᱱᱟ ᱠᱟᱜᱚᱡᱽ ᱨᱮᱦᱚᱸ ᱟᱨ ᱨᱮᱰᱤᱭᱳ ᱛᱮᱦᱚᱸ ᱟᱨ ᱱᱮᱛᱟᱨ ᱨᱮᱱ ᱛᱤᱨᱞᱟᱹ ᱠᱚ ᱞᱟᱹᱜᱤᱫ ᱛᱮ ᱱᱚᱣᱟ ᱜᱤᱧ ᱢᱮᱱᱮᱜᱼᱟ ᱠᱤ ᱟᱪᱪᱷᱟ ᱛᱮᱠᱚ ᱯᱟᱲᱦᱟᱜ ᱛᱟᱵᱚᱱ ᱢᱟ ᱟᱨ ᱟᱵᱚᱦᱚᱸ ᱵᱚᱱ ᱞᱟᱦᱟᱜ ᱢᱟ ᱟᱨ ᱡᱟᱦᱟᱸ ᱯᱨᱳᱜᱨᱟᱢ ᱠᱚ ᱦᱩᱭᱩᱜ ᱠᱟᱱᱟ ᱚᱱᱟ ᱨᱮᱦᱚᱸ ᱟᱵᱚ ᱦᱚᱸ ᱵᱷᱟᱜᱽ ᱵᱚᱱ ᱦᱟᱛᱟᱣ ᱢᱟ ᱟᱨ ᱡᱟᱦᱟᱸ ᱞᱮᱠᱟ ᱦᱤᱡᱩᱜ ᱦᱚᱲ ᱠᱚ ᱠᱚ ᱞᱟᱦᱟᱜ ᱠᱟᱱᱟ ᱚᱱᱠᱟᱜᱮ ᱟᱵᱚ ᱦᱚᱸᱵᱚ ᱞᱟᱦᱟᱜ ᱢᱟ ᱟᱵᱚ ᱦᱚᱸ ᱵᱚᱱ ᱞᱟᱦᱟ ᱫᱟᱲᱮᱭᱟᱜ ᱜᱮᱭᱟ ᱢᱚᱱᱮ ᱵᱚ ᱜᱚᱴᱟᱭ ᱞᱮᱠᱷᱟᱱ ᱢᱚᱱᱨᱮ ᱴᱷᱟᱱᱟᱭ ᱞᱮᱠᱷᱟᱱ ᱠᱤ ᱤᱧᱦᱩᱧ ᱫᱟᱲᱮᱭᱟᱜ ᱜᱮᱭᱟ ᱟᱨ ᱟᱵᱚ ᱦᱚᱸ ᱱᱤᱭᱩᱡᱽ ᱯᱮᱯᱟᱨ ᱨᱮ ᱨᱮᱰᱤᱭᱳ ᱨᱮ ᱟᱵᱚ ᱦᱚᱸᱵᱚ ᱧᱮᱞᱚᱜ ᱜᱮᱭᱟ ᱚᱱᱟᱛᱮ ᱵᱟᱝ ᱵᱚᱱ ᱢᱚᱱᱮᱭᱟ ᱠᱤ ᱵᱟᱹᱧ ᱫᱟᱲᱮᱭᱟᱜᱼᱟ ᱢᱮᱱᱛᱮ ᱚᱛᱚ ᱮᱵᱽ ᱱᱚᱣᱟᱜᱤᱧ ᱢᱮᱱᱟ ᱠᱤ ᱛᱤᱨᱞᱟᱹ ᱠᱚᱫᱚ ᱠᱳᱥᱤᱥ ᱞᱮᱠᱷᱟᱱ ᱡᱷᱚᱛᱚᱱᱟᱜ ᱜᱮ ᱦᱩᱭᱩᱜ ᱜᱮᱭᱟ

ᱠᱚᱨᱟᱣ ᱜᱮ ᱪᱟᱹᱦᱤ